ᱢᱤᱫ ᱨᱮ ᱢᱚᱬᱮ ᱜᱮᱞ ᱵᱟᱨ ᱨᱮ ᱢᱤᱫ ᱥᱟᱭ ᱯᱮ ᱨᱮ ᱢᱚᱬᱮ ᱜᱮᱥᱟᱭ ᱯᱩᱱ ᱨᱮ ᱢᱤᱫ ᱥᱟᱥᱟᱭ ᱢᱚᱬᱮ ᱨᱮ ᱯᱩᱱᱜᱮ ᱥᱟᱥᱟᱭ